ᱤᱧ ᱚᱲᱟᱜ ᱨᱮ ᱟᱹᱰᱤ ᱞᱮᱠᱟᱱ ᱥᱤᱢ ᱥᱩᱠᱨᱤ ᱢᱮᱨᱚᱢ ᱰᱟᱝᱨᱤ ᱥᱩᱠᱨᱤᱧ ᱫᱚᱦᱚ ᱟᱠᱟᱫ ᱠᱚᱣᱟ ᱩᱱᱠᱩ ᱠᱚ ᱤᱧ ᱫᱚᱧ ᱧᱮᱞ ᱥᱟᱢᱴᱟᱣ ᱵᱟᱲᱟ ᱠᱚᱣᱟ ᱡᱮᱛᱮ ᱵᱟᱲᱮ ᱤᱧ ᱚᱲᱟᱜ ᱨᱮ ᱵᱟᱹᱧ ᱛᱟᱦᱮᱱᱟ ᱡᱮᱛᱮ ᱵᱮᱲᱮ ᱤᱧ ᱵᱟᱨᱦᱮ ᱠᱟᱹᱢᱤ ᱠᱚᱧ ᱥᱮᱱᱚᱜᱼᱟ ᱢᱤᱫ ᱴᱟᱝ ᱚᱱᱟ ᱠᱷᱟᱹᱛᱤᱨ ᱜᱩᱛᱤᱧ ᱫᱚᱦᱚ ᱟᱠᱟᱫᱮᱭᱟ ᱩᱱᱤ ᱜᱩᱛᱤ ᱚᱱᱟ ᱵᱮᱲᱟ ᱨᱮ ᱩᱱᱠᱩ ᱠᱚ ᱡᱚᱜᱟᱣ ᱡᱚᱛᱚᱱ ᱠᱚᱣᱟ ᱧᱮᱞ ᱥᱟᱢᱴᱟᱣ ᱵᱟᱲᱟ ᱠᱚᱣᱟᱭ ᱟᱨ ᱩᱱᱠᱩ ᱠᱚ ᱵᱮᱣᱦᱟᱨ ᱠᱚᱣᱟᱭ ᱩᱱᱠᱩ ᱠᱚ ᱩᱱ ᱩᱱᱤᱜᱮ ᱩᱱᱠᱩ ᱠᱚ

ᱯᱨᱤᱭᱚ ᱪᱷᱟᱱᱤ ᱫᱟᱜ ᱡᱚᱛᱚᱭ ᱡᱚᱜᱟᱣ ᱟᱠᱚᱣᱟ ᱩᱱᱠᱩᱜᱮ ᱩᱱᱤᱜᱮ ᱩᱱᱠᱩ ᱠᱚᱭ ᱥᱟᱯᱷᱟ ᱠᱚᱣᱟᱭ ᱩᱢ ᱠᱚᱣᱟᱭ ᱟᱹᱨᱩᱵ ᱠᱚᱣᱟᱭ ᱟᱨ ᱩᱱᱤᱜᱮ ᱚᱱᱟ ᱚᱲᱟᱜ ᱛᱚᱞ ᱜᱚᱲᱟ ᱠᱚᱭ ᱡᱚᱜ ᱥᱟᱯᱷᱟᱭᱟᱭ ᱟᱨ ᱚᱱᱟ ᱡᱚᱵᱽᱨᱟ ᱚᱡᱽᱨᱟ ᱠᱚᱫᱚ ᱥᱟᱱᱟᱢ ᱢᱤᱫᱴᱟᱝ ᱢᱟᱫᱮᱨᱮ ᱤᱫᱤ ᱠᱟᱛᱮ ᱜᱤᱰᱤ ᱚᱴᱚᱠᱟᱜᱼᱟ ᱚᱱᱠᱟᱜᱮ ᱴᱚᱴᱷᱟ ᱥᱟᱯᱷᱟ ᱞᱟᱹᱜᱤᱫ ᱛᱮ ᱟᱨᱦᱚᱸ ᱥᱟᱶᱛᱮ ᱜᱚᱲᱚ ᱜᱚᱯᱚᱲᱚ ᱠᱚ ᱢᱮᱱᱟᱜ ᱟᱠᱟᱫ ᱠᱚᱣᱟ